ᱦᱮᱞᱳ ᱡᱚᱦᱟᱨ ᱡᱚᱦᱟᱨ ᱟᱹᱞᱤᱧ ᱫᱚ ᱪᱳᱭᱛᱚᱱᱱᱚ ᱦᱮᱢᱵᱨᱚᱢ ᱞᱤᱧ ᱞᱟᱹᱭᱮᱫᱼᱟ ᱠᱷᱚᱵᱚᱨ ᱫᱚ ᱱᱚᱣᱟ ᱠᱟᱱᱟ ᱟᱞᱮ ᱚᱲᱟᱜ ᱨᱮ ᱵᱟᱯᱞᱟ ᱦᱩᱭᱩᱜ ᱠᱟᱱᱟ ᱟᱫᱚ ᱥᱚᱵᱽᱡᱤ ᱞᱤᱧ ᱫᱚᱨᱠᱟᱨᱚᱜ ᱠᱟᱱᱟ ᱟᱫᱚ ᱪᱮᱫ ᱪᱮᱫ ᱥᱚᱵᱽᱡᱤ ᱠᱚ ᱢᱮᱱᱟᱜᱼᱟ ᱥᱚᱵᱽᱡᱤ ᱠᱚᱫᱚ ᱦᱩᱭᱱᱟ ᱟᱹᱞᱤᱧ ᱞᱤᱧ ᱦᱟᱛᱟᱣᱟ ᱦᱚᱛᱚᱫ ᱞᱤᱧ ᱦᱟᱛᱟᱣᱟ ᱡᱮ ᱠᱚᱸᱰᱷᱟ ᱞᱤᱧ ᱦᱟᱛᱟᱣᱟ ᱵᱤᱞᱟᱹᱛᱤ ᱞᱤᱧ ᱦᱟᱛᱟᱣᱟ ᱟᱨ ᱵᱮᱸᱜᱟᱲ ᱞᱤᱧ ᱦᱟᱛᱟᱣᱟ ᱦᱳᱭ ᱟᱭᱢᱟ ᱜᱚᱴᱮᱱ ᱥᱚᱵᱽᱡᱤ ᱡᱟᱦᱟᱸ ᱠᱚ ᱢᱮᱱᱟᱜᱼᱟ ᱟᱪᱪᱷᱟ ᱦᱚᱛᱚᱫ ᱫᱚ ᱛᱤᱱᱟᱹᱜ ᱠᱟᱛᱮᱫ ᱦᱟᱸᱜ ᱵᱤᱱ ᱮᱢᱚᱜ ᱠᱟᱱᱟ ᱟᱪᱪᱷᱟ ᱦᱚᱛᱚᱫ ᱞᱤᱧ ᱦᱟᱛᱟᱣᱟ ᱦᱩᱱᱟᱹᱝ ᱟᱹᱵᱤᱱᱟᱜ ᱫᱚ ᱤᱭᱟᱹ ᱜᱟᱱ ᱦᱮᱸ ᱫᱚᱥᱴᱤ ᱜᱟᱱ ᱢᱮᱱᱠᱷᱟᱱ ᱛᱤᱱᱟᱹᱜ ᱠᱟᱛᱮᱫ ᱵᱮᱱ ᱮᱢᱟ ᱞᱤᱧᱟ ᱟᱪᱪᱷᱟ ᱟᱪᱪᱷᱟ ᱟᱹᱞᱤᱧ ᱞᱤᱧ ᱦᱟᱛᱟᱣᱟ ᱱᱚᱝᱠᱟ ᱫᱚ ᱠᱚᱢ ᱥᱮ ᱠᱚᱢ ᱫᱚᱥ ᱠᱤᱞᱳ ᱜᱟᱱ ᱟᱫᱚ ᱛᱤᱱᱟᱹᱜ ᱠᱟᱛᱮᱫ ᱵᱮᱱ ᱮᱢᱟ ᱞᱤᱧᱟ ᱠᱟᱹᱴᱤᱡ ᱫᱟᱢ ᱠᱚ ᱵᱟᱵᱤᱱ ᱠᱚᱢᱚᱜᱼᱟ ᱦᱮᱸ ᱦᱮᱸ ᱟᱪᱪᱷᱟ ᱟᱨ ᱵᱤᱞᱟᱹᱛᱤ ᱛᱤᱱᱟᱹᱜ ᱵᱤᱱ ᱫᱟᱢ ᱠᱟᱜᱼᱟ ᱦᱮᱸ ᱚᱱᱟ ᱦᱚᱸᱞᱤᱧ ᱦᱟᱛᱟᱣᱟ ᱰᱷᱮᱨ ᱠᱷᱚᱱ ᱦᱚᱸ ᱵᱮᱥᱤ ᱞᱤᱧ ᱦᱟᱛᱟᱣᱟ ᱠᱚᱢ ᱥᱮ ᱠᱚᱢ ᱟᱨ ᱪᱤᱠᱟ ᱛᱮ ᱵᱟᱯᱞᱟ ᱫᱚ ᱦᱟᱸᱜ ᱫᱟᱨᱟᱭ ᱜᱮᱭᱟ ᱰᱷᱮᱨ ᱜᱮ ᱥᱚᱵᱽᱡᱤ ᱞᱤᱧ ᱦᱟᱛᱟᱣᱟ ᱠᱟᱹᱴᱤᱡ ᱥᱩᱵᱤᱫᱷᱟ ᱛᱮ ᱮᱢᱟ ᱞᱤᱧ ᱵᱤᱱ ᱧᱮᱞᱟᱹᱵᱤᱱ ᱟᱹᱵᱤᱱᱟᱜ ᱦᱚᱸ ᱦᱮᱸ ᱦᱮᱸ ᱦᱳᱭ ᱞᱟᱹᱭ ᱵᱤᱱᱟᱹᱧ ᱢᱟᱲᱟᱝ ᱨᱮᱦᱟᱸᱜ ᱚᱱᱟ ᱢᱟᱲᱟᱝ ᱨᱮ ᱟᱨ ᱫᱟᱢ ᱠᱚ ᱵᱮᱥ ᱴᱷᱤᱠ ᱞᱟᱜᱟᱣ ᱟᱹᱞᱤᱧ ᱵᱤᱱ ᱚ ᱴᱷᱤᱠ ᱜᱮᱭᱟ ᱛᱚᱵᱮ